ᱛᱚ ᱟᱞᱮ ᱱᱚᱣᱟ ᱥᱚᱨᱠᱟᱨᱤ ᱦᱟᱸᱥᱯᱟᱛᱟᱞ ᱡᱟᱦᱟᱸᱫᱚ ᱨᱟᱡᱽᱱᱚᱜᱚᱨ ᱦᱟᱸᱥᱯᱟᱛᱟᱞ ᱨᱮᱫᱚ ᱡᱟᱦᱟᱸᱜᱮ ᱱᱟᱜᱼᱞᱮ ᱨᱟᱱ ᱦᱚᱪᱚᱜᱼᱟᱞᱮ ᱰᱟᱠᱴᱚᱨ ᱠᱚᱨᱮᱱᱟᱜ ᱠᱷᱚᱨᱪᱟ ᱫᱚ ᱵᱟᱝ ᱞᱟᱜᱟᱜᱼᱟ ᱢᱮᱱᱠᱷᱟᱱ ᱦᱟᱸᱥᱯᱟᱛᱟᱞ ᱨᱮ ᱨᱟᱱ ᱠᱚ ᱵᱟᱭ ᱛᱟᱦᱮᱱᱟ ᱡᱟᱹᱥᱛᱤ ᱠᱟᱛᱮᱫ ᱚᱱᱟ ᱞᱟᱹᱜᱤᱫᱛᱮ ᱡᱟᱦᱟᱸ ᱛᱤᱱᱟᱹᱜ ᱜᱮ ᱨᱟᱱ ᱠᱚ ᱡᱩᱫᱤ ᱫᱚᱨᱠᱟᱨᱚᱜᱼᱟ ᱚᱱᱟ ᱠᱚᱫᱚ ᱵᱟᱦᱨᱮ ᱠᱷᱚᱱᱟᱜ ᱜᱮ ᱠᱤᱨᱤᱧ ᱟᱹᱜᱩ ᱠᱟᱛᱮᱫ ᱞᱮ ᱮᱢᱟ ᱠᱚᱣᱟ ᱟᱨ ᱚᱱᱟ ᱠᱚᱛᱮᱜᱮ ᱦᱟᱸᱜ ᱠᱚ ᱨᱟᱱ ᱞᱮᱭᱟ ᱛᱚ ᱚᱱᱟ ᱞᱟᱹᱜᱤᱫᱛᱮ ᱠᱷᱚᱨᱪᱟ ᱫᱚ ᱱᱟᱜ ᱢᱮᱱ ᱜᱟᱱᱚᱜᱼᱟ ᱠᱟᱹᱴᱤᱡᱽ ᱫᱚ ᱠᱷᱚᱨᱪᱟᱜ ᱠᱟᱱᱜᱮᱭᱟ ᱥᱚᱨᱠᱟᱨᱤ ᱦᱟᱸᱥᱯᱟᱛᱟᱞ ᱠᱟᱱ ᱨᱮᱦᱚᱸ ᱚᱱᱟ ᱨᱟᱱ ᱠᱷᱚᱱᱟᱜ ᱵᱟᱝ ᱚᱱᱠᱟ ᱵᱟᱝ ᱛᱟᱦᱮᱱ ᱠᱟᱱ ᱠᱷᱟᱹᱛᱤᱨ ᱟᱨ ᱚᱱᱟ ᱥᱟᱶ ᱥᱟᱶᱛᱮ ᱡᱟᱦᱟᱱᱟᱜ ᱱᱚᱟᱣᱟ ᱡᱟᱦᱟᱸ ᱠᱳᱵᱷᱤᱰ ᱨᱮᱭᱟᱜ ᱠᱟᱛᱷᱟ ᱡᱩᱫᱤ ᱵᱚ ᱢᱮᱱᱟ ᱠᱳᱵᱷᱤᱰ ᱚᱠᱛᱚ ᱫᱚ ᱟᱹᱰᱤ ᱡᱳᱨᱜᱮ ᱠᱚᱥᱴᱚ ᱦᱩᱭᱞᱮᱱᱟ ᱪᱮᱫᱟᱜ ᱥᱮ ᱚᱲᱟᱜ ᱠᱷᱚᱱᱟᱜ ᱩᱰᱩᱠᱼᱜᱮ ᱵᱟᱝ ᱜᱟᱱᱚᱜ ᱠᱟᱱ ᱛᱟᱦᱮᱸᱫ ᱟᱨ ᱥᱟᱶ ᱥᱟᱶᱛᱮ ᱡᱟᱦᱟᱸ ᱛᱤᱱᱟᱹᱜ ᱜᱮ ᱦᱟᱸᱜ ᱵᱟᱦᱨᱮ ᱨᱮᱱ ᱦᱚᱲ ᱥᱮ ᱦᱳᱭ ᱥᱩᱨᱼᱥᱩᱯᱩᱨ ᱦᱚᱲ ᱥᱟᱞᱟᱜ ᱦᱚᱸ ᱚᱱᱠᱟ ᱧᱮᱯᱮᱞ ᱧᱟᱯᱟᱢ ᱚᱱᱠᱟ ᱵᱟᱝ ᱜᱟᱱᱚᱜ ᱠᱟᱱ ᱛᱟᱦᱮᱸᱫ ᱟᱨ ᱡᱟᱹᱥᱛᱤ ᱠᱟᱛᱮᱫ ᱵᱟᱦᱨᱮ ᱨᱮᱱ ᱦᱚᱲ ᱥᱟᱞᱟᱜ ᱢᱟ ᱮᱠᱫᱚᱢ ᱜᱮ ᱵᱟᱝᱼᱟ ᱯᱟᱪᱷᱮᱫ ᱩᱱᱤ ᱱᱟᱜ ᱚᱠᱟ ᱥᱮᱫ ᱠᱷᱚᱱ ᱫᱟᱬᱟ ᱵᱟᱰᱟ ᱠᱟᱛᱮᱫᱼᱮ ᱦᱮᱡᱽ ᱟᱠᱟᱱᱟᱭ ᱟᱹᱰᱤ ᱡᱷᱟᱹᱞ ᱡᱷᱟᱹᱞ ᱠᱷᱚᱱᱟᱜ ᱜᱮ ᱨᱚᱯᱚᱲ ᱢᱮ ᱟᱨ ᱡᱚᱯᱚᱴᱮᱫ ᱦᱚᱸ ᱵᱟᱝ ᱜᱟᱱᱚᱜ ᱠᱟᱱ ᱛᱟᱦᱮᱸᱫ ᱛᱚ ᱚᱱᱟ ᱞᱟᱹᱜᱤᱫᱼᱛᱮ ᱚᱱᱟ ᱚᱠᱛᱚ ᱦᱚᱲ ᱠᱚᱦᱚᱸ ᱠᱚ ᱜᱚᱡᱽ ᱵᱟᱲᱟᱭᱮᱱ ᱜᱮᱭᱟ ᱟᱹᱰᱤ ᱥᱚᱠᱛᱚᱜᱮ ᱠᱚᱥᱴᱚ ᱦᱩᱭᱱᱟ ᱟᱨ ᱡᱟᱹᱥᱛᱤ ᱠᱟᱛᱮᱫ ᱠᱚᱥᱴᱚ ᱫᱚ ᱱᱚᱣᱟ ᱦᱩᱭᱩᱜ ᱠᱟᱱ ᱛᱟᱦᱮᱸᱫ ᱡᱟᱦᱟᱱᱟᱜ ᱜᱮ ᱡᱩᱫᱤ ᱵᱟᱨᱦᱮ ᱠᱷᱚᱡᱟᱜ ᱠᱟᱢᱟᱣ ᱟᱹᱜᱩ ᱥᱮ ᱱᱟᱞᱦᱟ ᱛᱩᱢᱟᱹᱞ ᱟᱹᱜᱩ ᱠᱟᱛᱮᱫ ᱡᱚᱢᱼᱧᱩ ᱚᱱᱠᱟ ᱢᱟ ᱵᱟᱝ ᱜᱟᱱᱚᱜ ᱠᱟᱱ ᱛᱟᱦᱮᱸᱫ ᱡᱟᱦᱟᱸ ᱛᱤᱱᱟᱹᱜᱼᱜᱮ ᱚᱲᱟᱜ ᱨᱮ ᱛᱟᱦᱮᱸᱞᱮᱱᱟ ᱚᱱᱟ ᱠᱚᱜᱮ ᱡᱚᱢᱼᱧᱩᱣᱟᱛᱮᱫ ᱛᱟᱦᱮᱸ ᱦᱩᱭ ᱞᱮᱱᱟ ᱟᱨ ᱥᱚᱨᱠᱟᱨ ᱮᱢ ᱫᱚᱭ ᱮᱢᱚᱜ ᱠᱟᱱ ᱛᱟᱦᱮᱸᱫᱼᱜᱮ ᱢᱮᱱᱠᱷᱟᱱ ᱩᱱᱟᱹᱜ ᱚᱱᱠᱟ ᱫᱚ ᱱᱟᱜ ᱡᱚᱢᱼᱧᱩ ᱚᱱᱠᱟ ᱵᱟᱭ ᱧᱟᱢᱚᱜ ᱠᱟᱱ ᱛᱟᱦᱮᱸᱫ ᱟᱫᱚ ᱚᱱᱮ ᱚᱱᱠᱟ ᱠᱟᱛᱮᱫ ᱟᱹᱰᱤ ᱠᱚᱥᱴᱚ ᱦᱟᱨᱠᱮᱛ ᱠᱟᱛᱮᱫ ᱜᱮ ᱛᱟᱦᱮᱸ ᱦᱩᱭ ᱞᱮᱱᱟ ᱛᱚ ᱤᱧᱟᱹᱜ ᱢᱮᱱ ᱫᱚ ᱱᱤᱭᱟᱹᱜᱮ ᱡᱟᱦᱟᱸ ᱛᱤᱱᱟᱹᱜ ᱡᱩᱫᱤ ᱥᱚᱨᱠᱟᱨᱤ ᱦᱟᱸᱥᱯᱟᱛᱟᱞ ᱠᱚᱦᱚᱸ ᱡᱩᱫᱤ ᱛᱟᱦᱮᱱ ᱠᱟᱱᱟ ᱚᱱᱟ ᱠᱚᱨᱮᱦᱚᱸ ᱥᱩᱵᱤᱫᱟ ᱵᱮᱥ ᱠᱷᱚᱱ ᱵᱮᱥ ᱛᱟᱦᱮᱸ ᱫᱚᱨᱠᱟᱨᱚᱜ ᱠᱟᱱᱟ ᱦᱩᱭ ᱫᱚᱨᱠᱟᱨ ᱡᱟᱦᱟᱱᱟᱜᱼᱜᱮ ᱨᱟᱱ ᱦᱩᱭᱱᱟ ᱥᱮ ᱰᱟᱠᱴᱚᱨ ᱠᱚᱦᱚᱸ ᱥᱚᱢᱚᱭ ᱨᱮ ᱛᱟᱦᱮᱸ ᱞᱟᱹᱠᱛᱤ ᱠᱟᱱᱟ ᱥᱮ ᱡᱟᱦᱟᱸᱛᱤᱱᱟᱹᱜ ᱜᱮ ᱰᱟᱠᱴᱚᱨ ᱛᱟᱦᱮᱸ ᱨᱮᱱᱟᱜ ᱠᱟᱱᱟ ᱡᱮᱛᱮ ᱞᱮᱠᱟᱱ ᱰᱟᱠᱴᱚᱨ ᱢᱟᱱᱮ ᱫᱚ ᱦᱟᱸᱜ ᱩᱱᱠᱩ ᱠᱚ ᱛᱟᱦᱮᱱ ᱢᱟ ᱛᱚ ᱚᱱᱠᱟ ᱠᱟᱛᱮᱫ ᱡᱩᱫᱤ ᱛᱟᱦᱮᱱᱟ ᱥᱮ ᱨᱟᱱ ᱠᱚᱦᱚᱸ ᱛᱟᱦᱮᱱᱟ ᱟᱨ ᱱᱚᱜᱼᱚ ᱱᱚᱝᱠᱟ ᱨᱩᱣᱟᱹ ᱦᱟᱹᱥᱩ ᱚᱠᱛᱚᱨᱮ ᱱᱟᱯᱟᱭ ᱦᱩᱭᱩᱜᱼᱟ ᱟᱨ ᱦᱚᱲ ᱠᱚᱦᱚᱸ ᱪᱟᱬᱮ ᱪᱟᱬᱮ ᱠᱚ ᱵᱮᱥᱚᱜᱼᱟ ᱟᱨ ᱡᱟᱦᱟᱱᱟᱜ ᱚᱱᱠᱟᱱ ᱡᱟᱹᱥᱛᱤ ᱟᱱᱟᱴ ᱵᱟᱝ ᱦᱩᱭᱩᱜᱼᱟ